ᱩᱛᱱᱟᱹᱣ ᱟᱠᱟᱱ ᱡᱮᱸᱜᱮᱛ ᱵᱟᱨᱮᱫ ᱤᱧᱟᱹᱜ ᱫᱤᱥ ᱦᱩᱫᱤᱥ ᱤᱧᱤᱧ ᱧᱮᱞ ᱮᱫᱟ ᱫᱷᱟᱹᱨᱛᱤ ᱥᱟᱹᱨᱤᱜᱮ ᱵᱚᱫᱚᱞ ᱟᱠᱟᱱᱟ ᱞᱟᱦᱟᱛᱮ ᱡᱮᱢᱚᱱ ᱚᱲᱟᱜ ᱵᱟᱝ ᱛᱟᱦᱮᱸ ᱠᱟᱱᱟ ᱱᱮᱛᱟᱨ ᱯᱟᱠᱟ ᱚᱲᱟᱜ ᱠᱟᱸᱪᱟ ᱚᱲᱟᱜ ᱦᱚᱸ ᱢᱮᱱᱟᱜᱼᱟ ᱚᱱᱟᱦᱚᱸ ᱵᱚᱫᱚᱞ ᱟᱠᱟᱱᱟ ᱡᱮᱢᱚᱱ ᱨᱟᱥᱛᱟᱜᱷᱟᱴ ᱞᱟᱦᱟᱛᱮ ᱵᱟᱝ ᱛᱟᱦᱮᱸ ᱠᱟᱱᱟ ᱱᱮᱛᱟᱨ ᱯᱟᱠᱟ ᱰᱷᱟᱞᱟᱭ ᱨᱟᱥᱛᱟ ᱢᱮᱱᱟᱜᱼᱟ ᱚᱱᱟᱦᱚᱸ ᱵᱚᱫᱚᱞ ᱟᱠᱟᱱᱟ ᱟᱨᱚ ᱵᱚᱫᱚᱞ ᱟᱠᱟᱱᱟ ᱞᱟᱦᱟᱛᱮ ᱜᱟᱹᱲᱤ ᱜᱷᱚᱲᱟ ᱠᱚ ᱵᱟᱝ ᱛᱟᱦᱮᱸ ᱠᱟᱱᱟ ᱱᱮᱛᱟᱨ ᱢᱚᱴᱚᱨ ᱥᱟᱭᱠᱮᱞ ᱥᱟᱭᱠᱮᱞ ᱮᱢᱟᱱ ᱛᱮᱭᱟᱜ ᱠᱚᱦᱚᱸ ᱚᱱᱟᱦᱚᱸ ᱵᱚᱫᱚᱞ ᱟᱠᱟᱱᱟ ᱱᱤᱭᱟᱹᱜᱮ ᱤᱧᱟᱹᱜ ᱫᱚ ᱵᱚᱫᱚᱞ ᱨᱮᱱᱟᱜ ᱢᱮᱱ ᱮᱫᱟ